ᱱᱚᱣᱟ ᱪᱷᱚᱵᱤ ᱫᱚ ᱚᱠᱟ ᱞᱮᱠᱟᱛᱮ ᱟᱡ ᱫᱚ ᱟᱹᱰᱤ ᱪᱮᱨᱦᱟᱭ ᱵᱮᱱᱟᱣ ᱠᱮᱜ ᱟᱭ ᱤᱧ ᱦᱚᱸ ᱱᱚᱣᱟ ᱫᱚ ᱵᱮᱱᱟᱣ ᱥᱟᱱᱟᱧ ᱠᱟᱱ ᱜᱮᱭᱟ ᱚᱠᱟ ᱞᱮᱠᱟᱛᱮ ᱱᱚᱣᱟ ᱫᱚᱭ ᱠᱚᱨᱟᱣ ᱠᱮᱜ ᱟᱭ ᱢᱚᱱᱮ ᱨᱮ ᱫᱚᱦᱚ ᱠᱟᱛᱮ ᱪᱮ ᱚᱠᱟ ᱞᱮᱠᱟ ᱤᱧ ᱦᱚᱸ ᱟᱡ ᱴᱷᱮᱱ ᱠᱷᱚᱱ ᱩᱭᱦᱟᱹᱨ ᱵᱟᱲᱟ ᱠᱟᱛᱮᱫ ᱤᱧ ᱩᱭᱦᱟᱹᱨᱮᱜᱼᱟ ᱤᱧ ᱦᱚᱧ ᱪᱮᱥᱴᱟᱭᱮᱜᱼᱟ ᱪᱮᱫ ᱤᱧ ᱦᱚᱸ ᱟᱡ ᱠᱷᱚᱱ ᱢᱚᱛᱞᱚᱵᱤᱧ ᱵᱮᱥᱟᱜᱼᱟ ᱪᱮᱨᱦᱟ ᱤᱧ ᱠᱚᱨᱟᱣ ᱢᱟ ᱦᱟᱸᱰᱮ ᱱᱷᱟᱰᱮ ᱧᱮᱞ ᱵᱟᱲᱟ ᱠᱟᱛᱮ ᱨᱮᱦᱚᱸ ᱩᱭᱦᱟᱹᱨ ᱵᱟᱲᱟ ᱠᱮᱜᱼᱟ ᱪᱮᱫ ᱚᱱᱠᱟᱱ ᱡᱤᱱᱤᱥ ᱟᱡ ᱴᱷᱮᱱ ᱠᱷᱚᱱ ᱵᱮᱥᱟᱜ ᱤᱧ ᱵᱮᱱᱟᱣ ᱠᱷᱟᱱ ᱫᱚ ᱤᱧᱟᱹᱜ ᱪᱷᱚᱵᱤ ᱟᱹᱰᱤ ᱪᱮᱨᱦᱟ ᱧᱮᱞᱚᱜᱼᱟ ᱤᱧ ᱢᱚᱱᱮ ᱠᱚᱨᱮᱧ ᱩᱭᱦᱟᱹᱨᱮᱫ ᱜᱮᱭᱟ ᱪᱮᱫ ᱤᱧ ᱠᱷᱚᱱ ᱟᱹᱰᱤ ᱪᱮᱦᱨᱟ ᱟᱹᱰᱤ ᱥᱟᱨᱟᱥᱟᱜ ᱮ ᱵᱮᱱᱟᱣ ᱜᱚᱫ ᱠᱮᱜ ᱟᱭ ᱪᱮᱫᱞᱮᱠᱟ ᱨᱮ ᱤᱧ ᱴᱷᱮᱱ ᱠᱷᱚᱱ ᱱᱟᱯᱟᱭᱟᱜᱼᱟᱭ ᱠᱚᱨᱟᱣ ᱠᱮᱜᱼᱟ ᱢᱚᱱᱮ ᱨᱮᱛᱟᱹᱧ ᱟᱹᱰᱤ ᱡᱩᱨ ᱤᱭᱟᱹ ᱯᱟᱲᱟᱣ ᱟᱫᱤᱧᱟ ᱡᱮ ᱤᱧ ᱚᱠᱟ ᱞᱮᱠᱟ ᱨᱤᱧ ᱪᱮᱥᱴᱟᱭ ᱠᱟᱱ ᱠᱚᱥᱤᱥ ᱠᱟᱹᱱᱟᱹᱧ ᱱᱚᱣᱟ ᱜᱟᱱᱚᱜᱼᱟ ᱢᱚᱱᱮ ᱠᱚᱨᱮ ᱛᱤᱧ ᱩᱭᱦᱟᱹᱨ ᱵᱟᱲᱟ ᱠᱮᱫ ᱜᱮᱭᱟ ᱠᱚᱨᱟᱣ ᱠᱷᱟᱱᱤᱧ ᱠᱚᱨᱟᱣ ᱜᱮᱭᱟ ᱟᱡ ᱠᱷᱚᱱ ᱦᱚᱸ ᱵᱮᱥᱟᱜ ᱜᱤᱧ ᱠᱚᱨᱟᱣᱟ ᱱᱚᱣᱟ ᱪᱷᱚᱵᱤ ᱫᱚ ᱚᱱᱠᱟ ᱪᱷᱚᱵᱤᱧ ᱛᱮᱭᱟᱨᱟ ᱪᱮ ᱠᱷᱟᱞᱤ ᱟᱡ ᱦᱚᱸ ᱧᱮᱞ ᱠᱟᱛᱮ ᱢᱚᱛᱞᱚᱵ ᱦᱳᱭ ᱢᱮᱱᱢᱟᱭ ᱪᱮ ᱡᱟᱦᱟ ᱛᱤᱥ ᱪᱮ ᱵᱟᱝ ᱱᱩᱭ ᱦᱚᱸ ᱤᱧ ᱠᱷᱚᱱ ᱵᱮᱥᱟᱜ ᱮ ᱠᱚᱨᱟᱣ ᱠᱟᱛᱮ ᱫᱮᱠᱷᱟᱣᱟ ᱠᱮᱫ ᱜᱮᱭᱟᱭ